ᱦᱳᱭ ᱤᱧᱟᱹᱜ ᱡᱚᱛᱚᱠᱷᱚᱱ ᱨᱚᱢᱚᱡᱽ ᱥᱟᱸᱜᱷᱟᱨ ᱫᱚ ᱱᱤᱭᱟᱹ ᱠᱟᱹᱴᱤᱡ ᱚᱠᱛᱚ ᱞᱟᱦᱟᱨᱮ ᱤᱧ ᱪᱟᱞᱟᱣ ᱞᱮᱱᱟ ᱢᱟᱜᱽ ᱢᱟᱥᱨᱮ ᱫᱤᱜᱷᱟᱨᱮ ᱡᱟᱦᱟᱸᱨᱮ ᱤᱧ ᱟᱹᱰᱤ ᱨᱟᱹᱥᱠᱟᱹᱧ ᱵᱩᱡᱷᱟᱹᱣ ᱞᱮᱫᱟ ᱡᱟᱦᱟᱸ ᱨᱮ ᱫᱟᱜ ᱛᱟᱞᱟ ᱠᱷᱚᱱ ᱵᱮᱲᱟ ᱰᱩᱵᱩᱡ ᱧᱮᱞ ᱟᱹᱰᱤ ᱨᱟᱹᱥᱠᱟᱹ ᱜᱮ ᱵᱩᱡᱷᱟᱹᱜᱼᱟ ᱡᱟᱦᱟᱸ ᱧᱮᱞ ᱤᱧ ᱟᱹᱰᱤ ᱨᱟᱹᱥᱠᱟᱹᱧ ᱵᱩᱡᱷᱟᱣ ᱞᱮᱫᱟ ᱟᱨ ᱤᱧ ᱟᱭᱳᱼᱵᱟᱵᱟ ᱥᱟᱶ ᱜᱟᱰᱟ ᱫᱷᱟᱨᱮ ᱵᱩᱨᱩ ᱥᱮᱱᱤᱧ ᱪᱟᱞᱟᱣ ᱞᱮᱱᱟ ᱡᱟᱦᱟᱸᱨᱮ ᱫᱟᱨᱮ ᱛᱟᱞᱟ ᱟᱨ ᱵᱩᱨᱩ ᱛᱟᱞᱟ ᱵᱮᱲᱟ ᱨᱟᱠᱟᱵ ᱢᱚᱱ ᱨᱤᱡᱷᱟᱹᱣ ᱞᱮᱠᱟ ᱧᱮᱞ ᱞᱮᱫᱟ ᱱᱤᱭᱟᱹᱜᱮ ᱨᱚᱢᱚᱡᱽ ᱥᱟᱸᱜᱷᱟᱨ ᱫᱚ ᱤᱧᱟᱹᱜ ᱫᱤᱥᱟᱹ ᱢᱮᱱᱟᱜ ᱛᱤᱧᱟᱹ ᱡᱟᱦᱟᱸ ᱫᱤᱥᱟᱹ ᱤᱧ ᱩᱭᱦᱟᱹᱨ ᱠᱟᱛᱮᱫ ᱟᱹᱰᱤ ᱨᱟᱹᱥᱠᱟᱹ ᱦᱚᱧ ᱵᱩᱡᱷᱟᱹᱣᱟ ᱟᱨ ᱢᱚᱡᱽ ᱦᱚᱧ ᱵᱩᱡᱷᱟᱹᱣᱟ ᱚᱱᱟ ᱵᱩᱨᱩ ᱨᱮᱱ ᱪᱟᱞᱟᱣ ᱠᱟᱛᱮᱜ ᱦᱚᱲ ᱟᱭᱢᱟ ᱦᱚᱲ ᱥᱤᱞᱯᱷᱤ ᱠᱚ ᱨᱟᱠᱟᱵᱟ ᱚᱱᱮ ᱚᱱᱠᱟᱱ ᱟᱹᱰᱤ ᱢᱚᱡᱽ ᱜᱮ ᱵᱮᱲᱟ ᱨᱟᱠᱟᱵ ᱧᱮᱞᱚᱜᱼᱟ ᱚᱱᱟ ᱠᱷᱟᱹᱛᱤᱨ ᱟᱭᱢᱟ ᱦᱚᱲ ᱦᱚᱸ ᱧᱮᱞ ᱠᱚ ᱪᱟᱞᱟᱜᱼᱟ ᱟᱨ ᱫᱤᱜᱷᱟ ᱨᱮᱦᱚᱸ ᱫᱟᱜ ᱛᱟᱞᱟᱨᱮ ᱵᱮᱲᱟ ᱰᱩᱵᱩᱡ ᱦᱚᱲ ᱧᱮᱞ ᱠᱚ ᱪᱟᱞᱟᱜᱼᱟ